ᱵᱷᱟᱨᱚᱛ ᱫᱤᱥᱚᱢ ᱨᱮ ᱟᱹᱰᱤ ᱚᱠᱚᱡ ᱧᱮᱧᱮᱞ ᱡᱟᱭᱜᱟ ᱢᱮᱱᱟᱜᱼᱟ ᱤᱧ ᱫᱚ ᱞᱩᱜᱩ ᱵᱩᱨᱩ ᱜᱷᱟᱱᱴᱟ ᱵᱟᱲᱮ ᱵᱩᱨᱩ ᱪᱮᱛᱟᱱ ᱨᱮ ᱢᱮᱱᱟᱜᱼᱟ ᱤᱧ ᱫᱚ ᱚᱱᱟᱜᱮ ᱧᱮᱧᱮᱞ ᱥᱟᱱᱟᱭᱤᱧ ᱠᱟᱱᱟ ᱤᱧ ᱫᱚ ᱢᱟᱨᱟᱝ ᱵᱩᱨᱩ ᱟᱨ ᱞᱩᱜᱩ ᱟᱭᱩ ᱞᱩᱜᱩ ᱵᱟᱵᱟ ᱦᱮᱱᱟᱜ ᱠᱤᱱᱟᱹ ᱩᱱᱠᱤᱱ ᱴᱷᱮᱱ ᱤᱧᱤᱧ ᱱᱚᱶᱟ ᱨᱳᱜᱽ ᱵᱤᱜᱷᱤᱱ ᱠᱚ ᱨᱚᱲ ᱠᱟᱛᱮ ᱪᱟᱵᱟ ᱞᱮᱱᱛᱤᱧ ᱠᱷᱟᱱ ᱟᱨᱦᱚᱸ ᱱᱟᱯᱟᱭ ᱞᱮᱱ ᱠᱷᱟᱱ ᱤᱧ ᱟᱨᱦᱚᱸ ᱥᱮᱱ ᱠᱟᱛᱮ ᱟᱵᱟᱨ ᱫᱟᱬᱮ ᱠᱩᱧ ᱤᱫᱤ ᱚᱴᱚ ᱠᱟᱜᱼᱟ ᱤᱧ ᱱᱟᱯᱟᱭ ᱞᱮᱱ ᱠᱷᱟᱱ